ᱟᱢ ᱠᱩᱥᱤ ᱠᱩᱥᱤᱭᱟᱜ ᱯᱟᱹᱴᱷᱩᱣᱟᱹ ᱯᱟᱴᱷᱚᱠᱤᱭᱟᱹ ᱠᱚ ᱢᱟᱱᱮ ᱤᱧ ᱱᱚᱜ ᱱᱚᱣᱟᱨᱮ ᱢᱮᱱᱮ ᱟᱜ ᱟᱭ ᱠᱤ ᱟᱢ ᱚᱠᱚᱭ ᱯᱟᱹᱴᱷᱩᱣᱟᱹᱢ ᱠᱩᱥᱤᱭᱟᱭᱟ ᱠᱤ ᱮᱱᱠᱷᱟᱱ ᱤᱧᱟᱹᱜ ᱢᱮᱱ ᱫᱚ ᱦᱩᱭᱩᱜ ᱠᱟᱱᱟ ᱡᱟᱦᱟᱸ ᱱᱚᱝᱠᱟᱱ ᱯᱟᱹᱴᱷᱩᱣᱟᱹᱧ ᱠᱩᱥᱤᱭᱟᱭᱟ ᱠᱤ ᱟᱡ ᱟᱥᱲᱟ ᱨᱮ ᱫᱩᱲᱩᱵ ᱠᱟᱛᱮᱫ ᱡᱟᱦᱟᱸᱜᱮ ᱢᱚᱞᱚᱭ ᱛᱮᱠᱚ ᱥᱮ ᱜᱚᱢᱠᱮ ᱛᱮᱠᱚ ᱡᱟᱦᱟᱸ ᱠᱟᱛᱷᱟ ᱠᱚ ᱢᱮᱱᱟ ᱡᱟᱦᱟᱸ ᱠᱚ ᱯᱟᱲᱦᱟᱣ ᱟᱸᱡᱚᱢᱟ ᱵᱚᱱᱟ ᱚᱱᱟᱜᱮ ᱫᱷᱮᱭᱟᱱ ᱟᱛᱮᱫ ᱟᱸᱡᱚᱢᱟᱭ ᱟᱨ ᱚᱱᱟᱜᱮᱭ ᱫᱷᱮᱭᱟᱱ ᱠᱟᱛᱮᱫ ᱟᱸᱡᱚᱢ ᱠᱟᱛᱮᱫ ᱪᱮᱫᱟᱭ ᱟᱨ ᱢᱟᱱᱮ ᱟᱥᱲᱟ ᱨᱮ ᱫᱩᱲᱩᱵ ᱠᱟᱛᱮᱫ ᱦᱚᱸ ᱦᱚᱲ ᱥᱟᱶ ᱦᱟᱹᱱᱤ ᱩᱱᱟᱹᱜ ᱞᱟᱸᱫᱟ ᱟᱛᱮᱫ ᱥᱮ ᱩᱱᱟᱹᱜ ᱦᱟᱱᱟ ᱱᱟᱣᱟ ᱠᱟᱛᱷᱟ ᱠᱚ ᱵᱟᱭ ᱨᱚᱲᱟ ᱡᱟᱦᱟᱱᱟᱜ ᱞᱟᱹᱠᱛᱤ ᱨᱮᱱᱟᱜ ᱜᱮ ᱨᱚᱲᱟᱭ ᱥᱮ ᱞᱟᱸᱫᱟᱭ ᱨᱮᱦᱚᱸ ᱩᱱᱟᱹᱜ ᱰᱷᱮᱨ ᱵᱟᱭ ᱞᱟᱸᱫᱟᱭᱟ ᱥᱮ ᱨᱚᱲ ᱨᱮᱦᱚᱸᱭ ᱩᱱᱟᱹᱜ ᱰᱷᱮᱨ ᱵᱟᱭ ᱨᱚᱲᱟ ᱡᱟᱦᱟᱸ ᱞᱟᱹᱜᱤᱫ ᱟᱢ ᱡᱟᱦᱟᱸ ᱞᱟᱹᱜᱤᱫ ᱟᱡᱼᱮ ᱦᱮᱡ ᱠᱚᱜᱼᱟ ᱢᱟᱱᱮ ᱟᱵᱚᱵᱚᱱ ᱥᱮᱱ ᱠᱚᱜᱼᱟ ᱠᱤ ᱚᱞ ᱯᱟᱲᱦᱟᱣ ᱞᱟᱹᱜᱤᱫ ᱮᱱᱠᱷᱟᱱ ᱚᱱᱟ ᱚᱞ ᱯᱟᱲᱦᱟᱣ ᱫᱷᱮᱭᱟᱱ ᱨᱮᱜᱮ ᱛᱟᱦᱮᱱᱢᱟ ᱤᱧᱫᱚ ᱚᱱᱠᱟᱱ ᱯᱟᱹᱴᱷᱩᱣᱟᱹ ᱠᱚᱜᱮ ᱰᱷᱮᱨᱤᱧ ᱠᱩᱥᱤᱭᱟ ᱠᱚᱣᱟ ᱟᱨ ᱚᱱᱟ ᱟᱹᱭᱩᱼᱵᱟᱵᱟ ᱠᱚ ᱵᱷᱮᱡᱟ ᱠᱟᱢᱟ ᱠᱤ ᱚᱞᱚᱜ ᱯᱟᱲᱦᱟᱣ ᱞᱟᱹᱜᱤᱫ ᱟᱨ ᱟᱢ ᱮᱴᱟᱜ ᱫᱷᱮᱭᱟᱱ ᱨᱮᱢ ᱛᱟᱦᱮᱱᱟ ᱚᱱᱠᱟᱱ ᱚᱱᱠᱟᱱ ᱚᱱᱠᱟᱱ ᱟᱭᱢᱟ ᱜᱤᱫᱽᱨᱟᱹ ᱠᱚᱦᱚᱸ ᱢᱮᱱᱟᱜᱼᱟ ᱟᱭᱢᱟ ᱯᱟᱹᱴᱷᱩᱣᱟᱹ ᱢᱮᱱᱟᱜ ᱠᱚᱣᱟ ᱢᱮᱱᱠᱷᱟᱱ ᱤᱧᱫᱚ ᱚᱱᱠᱟᱱ ᱜᱤᱫᱽᱨᱟᱹ ᱫᱚ ᱵᱟᱹᱧ ᱠᱩᱥᱤᱭᱟᱠᱚᱣᱟ ᱡᱟᱦᱟᱸᱭ ᱜᱤᱫᱽᱨᱟᱹᱜᱮ ᱟᱫᱚ ᱤᱧ ᱟᱞᱮ ᱟᱞᱮ ᱟᱥᱲᱟ ᱠᱷᱚᱱᱟᱜ ᱢᱤᱫᱴᱟᱹᱱ ᱜᱮ ᱵᱮᱥ ᱜᱤᱫᱽᱨᱟᱹ ᱠᱩᱥᱤᱭ ᱟᱭᱟ ᱡᱟᱦᱟᱸᱭ ᱜᱮ ᱧᱩᱛᱩᱢ ᱦᱩᱭᱩᱜ ᱠᱟᱱ ᱛᱟᱭᱟ ᱵᱤᱠᱟᱥ ᱴᱩᱰᱩ ᱩᱱᱤ ᱫᱚ ᱡᱟᱹᱥᱛᱤ ᱠᱟᱛᱮᱫ ᱦᱚᱲ ᱥᱟᱶ ᱩᱱᱟᱹᱜ ᱠᱩᱥᱤ ᱛᱟᱢᱥᱟᱶ ᱦᱚᱸ ᱵᱟᱭ ᱛᱷᱩᱥᱤ ᱛᱟᱢᱥᱟᱣᱟ ᱟᱡ ᱡᱮᱢᱚᱱ ᱠᱞᱟᱥᱮ ᱦᱮᱡ ᱠᱟᱱᱟ ᱮᱱᱠᱷᱟᱱ ᱠᱞᱟᱥ ᱨᱮ ᱟᱡ ᱵᱷᱟᱹᱜᱤ ᱥᱟᱹᱦᱤᱡ ᱜᱚᱢᱠᱮ ᱠᱚ ᱪᱮᱫ ᱠᱚ ᱢᱮᱱᱮᱜᱼᱟ ᱥᱮ ᱪᱮᱫ ᱯᱟᱲᱦᱟᱣ ᱦᱩᱭᱩᱜ ᱠᱟᱱᱟ ᱚᱱᱟ ᱫᱷᱮᱭᱟᱱ ᱨᱮᱜᱮ ᱛᱟᱦᱮᱱᱟᱭ ᱟᱫᱚ ᱤᱧᱦᱚᱸ ᱚᱱᱟᱜᱮᱧ ᱢᱮᱱᱟ ᱚᱱᱠᱟᱜᱮ ᱯᱟᱲᱦᱟᱣ ᱫᱷᱮᱭᱟᱱ ᱨᱮᱜᱮ ᱵᱚᱱ ᱛᱟᱦᱮᱱᱢᱟ ᱟᱨ ᱠᱞᱟᱥ ᱟᱥᱲᱟ ᱦᱮᱡ ᱠᱟᱛᱮᱫ ᱫᱚ ᱟᱨ ᱡᱮᱢᱚᱱ ᱠᱤ ᱟᱵᱚᱦᱚᱸ ᱡᱟᱦᱟᱸ ᱪᱮᱫᱚᱜ ᱵᱚᱱ ᱦᱮᱡ ᱟᱠᱟᱱᱟ ᱱᱚᱣᱟ ᱚᱱᱟ ᱪᱮᱫ ᱠᱟᱛᱮᱫ ᱜᱮᱵᱚᱱ ᱛᱟᱦᱮᱱᱢᱟ ᱡᱮᱢᱚᱱ ᱟᱵᱚ ᱟᱵᱚᱦᱚᱸ ᱟᱵᱚᱣᱟᱜ ᱵᱷᱚᱵᱤᱥᱥᱚ ᱨᱮ ᱢᱟᱱᱮ ᱟᱨᱦᱚᱸ ᱦᱚᱲ ᱵᱚᱱ ᱱᱚᱣᱟ ᱠᱟᱛᱷᱟ ᱠᱚᱥᱮ ᱱᱚᱣᱟ ᱯᱟᱲᱦᱟᱣ ᱠᱚ ᱮᱴᱟᱜ ᱦᱚᱲᱵᱚᱱ ᱞᱟᱹᱭ ᱫᱟᱲᱮ ᱠᱚᱢᱟ ᱚᱱᱟ ᱞᱟᱹᱜᱤᱫ ᱛᱮᱜᱮ ᱟᱨ ᱩᱱᱤ ᱫᱚ ᱵᱤᱠᱟᱥ ᱴᱩᱰᱩ ᱫᱚ ᱱᱚᱣᱟ ᱜᱮᱧ ᱠᱩᱥᱤᱣᱟᱭᱟ ᱟᱡᱟᱜ ᱨᱚᱲ ᱥᱮ ᱟᱡᱟᱜ ᱯᱟᱲᱦᱟᱣ ᱚᱱᱟ ᱠᱚᱜᱮᱧ ᱠᱩᱥᱤᱭᱟᱜ ᱛᱮ ᱩᱱᱤᱭᱟᱜ ᱵᱟᱨᱮᱛᱮᱧ ᱢᱮᱱᱮᱜᱼᱟ ᱱᱚᱸᱰᱮ ᱜᱮᱧ ᱢᱩᱪᱟᱹᱫᱮᱜᱼᱟ